ᱫᱟᱜ ᱨᱮ ᱯᱟᱭᱨᱟ ᱚᱠᱛᱚ ᱱᱤᱨᱟᱹᱭ ᱛᱟᱦᱮᱱ ᱞᱟᱹᱜᱤᱫ ᱢᱟᱲᱟᱝᱛᱮ ᱚᱸᱰᱮ ᱛᱤᱱᱟᱹᱜ ᱜᱟᱦᱤᱨ ᱢᱮᱱᱟᱜᱼᱟ ᱚᱱᱟᱧ ᱵᱟᱰᱟᱭᱟ ᱟᱨ ᱫᱟᱜ ᱵᱷᱤᱛᱟᱹᱨ ᱨᱮ ᱱᱟᱲᱤ ᱠᱚ ᱢᱮᱱᱟᱜᱼᱟ ᱥᱮ ᱵᱟᱝ ᱯᱟᱭᱨᱟᱜ ᱨᱮ ᱡᱟᱦᱟᱱ ᱮᱴᱠᱮ ᱴᱚᱬᱮ ᱠᱚᱢᱟ ᱵᱟᱹᱱᱩᱜ ᱟᱛᱳ ᱚᱱᱟ ᱢᱟᱲᱟᱝ ᱤᱧ ᱧᱮᱞᱟ